ᱤᱧ ᱢᱤᱫᱴᱟᱱ ᱢᱳᱵᱟᱭᱤᱞ ᱨᱮᱱᱟᱜ ᱦᱮᱰᱯᱷᱳᱱᱤᱧ ᱦᱟᱛᱟᱣ ᱠᱟᱫᱟ ᱱᱚᱣᱟ ᱦᱮᱰᱯᱷᱳᱱ ᱠᱚᱢ ᱫᱟᱢ ᱜᱮ ᱨᱮᱦᱚᱸ ᱢᱮᱱᱠᱷᱟᱱ ᱱᱚᱣᱟ ᱨᱮᱱᱟᱜ ᱟᱹᱰᱤ ᱜᱩᱱ ᱢᱮᱱᱟᱜᱼᱟ ᱢᱮᱱᱛᱤᱧ ᱵᱩᱡᱽ ᱧᱟᱢ ᱫᱟ ᱱᱚᱣᱟ ᱦᱮᱰᱯᱷᱳᱱ ᱢᱮᱱᱟᱜ ᱛᱤᱧ ᱛᱮ ᱡᱟᱦᱟᱸ ᱛᱤᱱᱟᱹᱜ ᱦᱚᱲ ᱛᱟᱞᱟᱨᱮ ᱥᱮ ᱡᱟᱦᱟᱸ ᱛᱤᱱᱟᱹᱜ ᱥᱟᱰᱮ ᱛᱟᱞᱟ ᱨᱮᱦᱚᱧ ᱛᱟᱦᱮᱱ ᱨᱮᱦᱚᱸ ᱤᱧ ᱡᱟᱦᱟᱱᱟᱜ ᱜᱮ ᱢᱳᱵᱟᱭᱤᱞ ᱨᱮᱱᱟᱜ ᱨᱚᱲ ᱤᱧ ᱟᱹᱰᱤ ᱱᱟᱯᱟᱭ ᱥᱟᱺᱦᱤᱡ ᱤᱧ ᱟᱸᱡᱚᱢ ᱧᱟᱢᱟ ᱥᱮ ᱤᱧ ᱡᱩᱫᱤ ᱵᱟᱥᱛᱮ ᱡᱟᱦᱟᱸ ᱥᱮᱫ ᱤᱧ ᱪᱟᱞᱟᱜ ᱠᱟᱱᱟ ᱵᱟᱥ ᱵᱷᱤᱛᱤᱨ ᱨᱮ ᱫᱩᱲᱩᱵ ᱠᱟᱛᱮᱫ ᱦᱚᱲᱟᱜ ᱡᱟᱦᱟᱸ ᱠᱚ ᱨᱚᱲ ᱚᱱᱟ ᱛᱟᱦᱮᱱ ᱨᱮᱦᱚᱸ ᱢᱮᱱᱠᱷᱟᱱ ᱥᱮ ᱮᱴᱟᱜ ᱥᱮᱲᱮ ᱛᱟᱦᱮᱱ ᱨᱮᱦᱚᱸ ᱤᱧ ᱠᱤᱱᱛᱩ ᱟᱹᱰᱤ ᱱᱟᱯᱟᱭ ᱥᱟᱺᱦᱤᱡ ᱱᱚᱣᱟ ᱦᱮᱰᱯᱷᱳᱱ ᱛᱮ ᱨᱚᱲᱤᱧ ᱟᱸᱡᱚᱢ ᱧᱟᱢᱟ ᱚᱱᱟ ᱥᱟᱶ ᱥᱟᱶᱛᱮ ᱤᱧᱟᱹᱝ ᱱᱚᱣᱟ ᱦᱮᱰᱯᱷᱳᱱ ᱢᱮᱱᱟᱜ ᱛᱤᱧ ᱛᱮ ᱢᱳᱵᱟᱭᱤᱞ ᱞᱩᱛᱩᱨ ᱥᱩᱨ ᱨᱮ ᱵᱟᱝ ᱟᱹᱜᱩ ᱠᱟᱛᱮᱜ ᱦᱚᱸ ᱤᱧᱟᱹᱝ ᱱᱚᱣᱟ ᱦᱮᱰᱯᱷᱳᱱ ᱛᱮ ᱟᱹᱰᱤ ᱱᱟᱯᱟᱭᱤᱧ ᱟᱸᱡᱚᱢ ᱧᱟᱢᱟ ᱢᱳᱵᱟᱭᱤᱞ ᱡᱩᱫᱤ ᱞᱩᱛᱩᱨ ᱨᱮ ᱵᱟᱨ ᱵᱟᱨ ᱥᱩᱨ ᱨᱮᱧ ᱫᱚᱦᱚᱭᱟ ᱛᱟᱦᱞᱮ ᱠᱷᱟᱱ ᱦᱚᱲᱢᱚ ᱨᱮᱥᱮ ᱞᱩᱛᱩᱨ ᱨᱮ ᱟᱹᱰᱤ ᱢᱟᱨᱟᱝ ᱤᱯᱷᱮᱠᱴᱮ ᱥᱟᱵᱟᱭ ᱱᱚᱸᱰᱮ ᱠᱷᱚᱱ ᱦᱚᱸ ᱤᱧ ᱢᱳᱵᱟᱭᱤᱞ ᱨᱮᱱᱟᱜ ᱱᱚᱣᱟ ᱡᱟᱦᱟᱸ ᱦᱮᱰᱯᱷᱳᱱ ᱛᱤᱧ ᱟᱹᱰᱤ ᱠᱟᱡᱟᱠ ᱥᱟᱺᱦᱤᱡ ᱠᱟᱡᱮ ᱞᱟᱜᱟᱜ ᱠᱟᱱ ᱛᱤᱧᱟᱹ